ᱟᱞᱮ ᱢᱤᱫᱴᱟᱝ ᱥᱩᱨ ᱨᱮ ᱥᱩᱱᱤᱞ ᱥᱚᱨᱮᱱ ᱠᱚᱲᱟ ᱜᱤᱫᱽᱨᱟᱹ ᱵᱷᱟ ᱜᱤ ᱠᱷᱮᱞ ᱫᱟᱲᱮᱭᱟᱜ ᱛᱟᱦᱮᱜ ᱯᱷᱩᱴᱵᱚᱞ ᱠᱷᱮᱞ ᱦᱚᱸ ᱠᱟᱵᱟᱰᱤ ᱠᱷᱮᱞ ᱦᱚ ᱠᱤᱨᱠᱮᱴ ᱠᱷᱮᱞ ᱦᱚᱸ ᱟᱨ ᱥᱮ ᱵᱷᱟᱜᱮ ᱠᱷᱮᱞ ᱫᱟᱲᱮᱭᱟᱜ ᱠᱷᱟᱹᱛᱤᱨ ᱟᱨ ᱢᱚᱦᱟᱱ ᱵᱟᱜᱟᱱ ᱨᱮ ᱪᱟᱱᱥ ᱥᱮ ᱧᱟᱢᱟᱠᱟᱫᱟᱭ ᱚᱱᱟ ᱠᱷᱟ ᱛᱤᱨ ᱱᱤᱛᱚᱜ ᱫᱚ ᱟᱫᱚ ᱪᱟᱹᱠᱨᱤ ᱧᱟᱢᱟᱠᱟᱫᱟᱭ ᱟᱨ ᱥᱮ ᱟᱭᱟᱜ ᱢᱤᱫᱴᱟᱝ ᱩᱯᱨᱩᱢ ᱨᱮᱱᱟᱜ ᱪᱤᱱᱦᱟ ᱭ ᱩᱫᱩᱜ ᱠᱟᱫᱟ